ᱟᱢ ᱪᱮᱫ ᱞᱮᱠᱟᱛᱮ ᱡᱤᱭᱟᱹᱞᱤ ᱴᱷᱮᱱ ᱠᱷᱚᱱ ᱟᱢᱟᱜ ᱯᱷᱚᱥᱚᱞᱮᱢ ᱵᱟᱧᱪᱟᱣᱟ ᱪᱮᱫ ᱞᱮᱠᱷᱟᱱ ᱡᱤᱭᱟᱹᱞᱤ ᱠᱚ ᱟᱢ ᱟᱢᱟᱜ ᱠᱷᱮᱛ ᱨᱮᱠᱚ ᱥᱮᱱᱚᱜᱼᱟ ᱟᱨ ᱩᱱᱠᱩ ᱪᱮᱫ ᱞᱮᱠᱟ ᱠᱚ ᱠᱷᱚᱛᱤᱭᱟ ᱥᱤᱢ ᱠᱚ ᱢᱮᱨᱚᱢ ᱠᱚ ᱰᱟᱝᱨᱤ ᱠᱚ ᱥᱩᱠᱨᱤ ᱠᱚᱠᱚ ᱡᱟᱢᱟ ᱩᱱᱠᱩ ᱴᱷᱮᱱ ᱠᱷᱚᱱ ᱵᱟᱧᱪᱟᱣ ᱞᱟᱹᱜᱤᱫᱛᱮ ᱩᱱᱠᱩ ᱵᱚ ᱞᱟᱜᱟ ᱠᱚᱣᱟ ᱟᱨ ᱛᱤᱡᱩ ᱠᱚ ᱠᱩᱦᱩ ᱠᱚ ᱩᱱᱠᱩ ᱠᱚ ᱡᱚᱢ ᱴᱷᱮᱱ ᱠᱷᱚᱱ ᱵᱟᱧᱪᱟᱜ ᱞᱟᱹᱜᱤᱫᱛᱮ ᱨᱟᱱ ᱠᱚᱵᱚ ᱪᱷᱤᱴᱠᱟᱹᱣᱟ ᱠᱚᱣᱟ ᱟᱨ ᱩᱱᱠᱩ ᱠᱚ ᱜᱩᱡᱩᱜᱼᱟ ᱜᱚᱡ ᱠᱟᱛᱮᱱ ᱟᱵᱚᱣᱟᱜ ᱯᱷᱚᱥᱚᱞ ᱵᱚ ᱵᱟᱧᱪᱟᱣᱟ ᱩᱱᱠᱩ ᱴᱷᱮᱱ ᱠᱷᱚᱱ ᱠᱷᱚᱛᱤ ᱞᱟᱹᱜᱤᱫ ᱠᱷᱚᱛᱤ ᱠᱷᱚᱱ ᱵᱚ ᱵᱟᱧᱪᱟᱣᱟ